ᱟᱞᱮ ᱫᱤᱥᱚᱢ ᱨᱮ ᱡᱮᱨᱚᱠᱚᱢ ᱟᱭᱢᱟ ᱞᱮᱠᱟᱱ ᱪᱮᱬᱮ ᱠᱚ ᱢᱮᱱᱟᱜ ᱠᱚᱣᱟ ᱛᱳ ᱮᱴᱟᱜ ᱮᱴᱟᱜ ᱫᱤᱥᱚᱢ ᱨᱮᱦᱚᱸ ᱚᱱᱠᱟᱜᱮ ᱟᱭᱢᱟ ᱪᱮᱬᱮ ᱢᱮᱱᱟᱜ ᱠᱚᱣᱟ ᱛᱚ ᱚᱱᱠᱟᱜᱮ ᱛᱤ ᱨᱮᱪᱚᱝ ᱚᱠᱛᱮ ᱚᱠᱛᱮ ᱦᱤᱥᱟᱹᱵ ᱛᱮᱠᱚ ᱦᱤᱡᱩᱜᱼᱟ ᱟᱨ ᱡᱮᱢᱚᱱ ᱡᱮᱞᱮᱠᱟ ᱨᱮᱭᱟᱲ ᱚᱠᱛᱮ ᱠᱚ ᱦᱤᱡᱩᱜᱼᱟ ᱟᱨ ᱥᱤᱛᱩᱝ ᱞᱚᱞᱚ ᱚᱠᱛᱮ ᱫᱚᱠᱚ ᱟᱨᱦᱚᱸ ᱟᱠᱚᱣᱟᱜ ᱫᱤᱥᱚᱢ ᱛᱮᱠᱚ ᱥᱮᱱ ᱡᱚᱱᱟᱜᱼᱟ ᱚᱱᱛᱮ ᱨᱮ ᱮᱴᱟᱜ ᱫᱤᱥᱚᱢ ᱨᱮᱱ ᱪᱮᱬᱮ ᱦᱤᱡᱩᱜ ᱟᱠᱚ ᱡᱚᱢᱟᱜ ᱠᱚᱠᱚ ᱥᱮᱸᱫᱽᱨᱟᱭᱟ ᱥᱮ ᱵᱟᱥᱟ ᱠᱚᱠᱚ ᱵᱮᱱᱟᱣᱟ ᱩᱱᱠᱩᱣᱟᱜ ᱚᱲᱟᱜ ᱠᱚᱠᱚ ᱛᱮᱭᱟᱨᱟ ᱟᱨ ᱤᱱᱟᱹ ᱯᱚᱨᱮ ᱡᱚᱢᱟᱜ ᱠᱚᱠᱚ ᱥᱮᱸᱫᱽᱨᱟᱭᱟ ᱥᱮ ᱱᱚᱸᱰᱮᱱᱟᱜ ᱠᱚ ᱪᱮᱫ ᱞᱮᱠᱟ ᱠᱚ ᱵᱩᱡᱷᱟᱹᱣᱟ ᱥᱮ ᱵᱟᱠᱚ ᱵᱩᱡᱷᱟᱹᱣᱟ ᱢᱚᱡᱽ ᱠᱚ ᱟᱹᱭᱠᱟᱹᱣᱟ ᱥᱮ ᱵᱟᱝ ᱟᱨ ᱛᱟᱦᱮᱸ ᱱᱟᱠᱚ ᱟᱨᱦᱚᱸ ᱥᱤᱛᱩᱝ ᱞᱚᱞᱚ ᱚᱠᱛᱮ ᱫᱚᱠᱚ ᱪᱟᱞᱟᱜᱼᱟ ᱟᱨ ᱚᱱᱠᱟᱜᱮ ᱛᱳ ᱱᱚᱣᱟ ᱫᱤᱥᱚᱢ ᱨᱮᱱ ᱪᱮᱬᱮ ᱫᱚ ᱠᱚ ᱪᱟᱞᱟᱜ ᱜᱮᱭᱟ ᱩᱱᱠᱩ ᱫᱚ ᱟᱵᱟᱨ ᱥᱤᱛᱩᱝ ᱥᱤᱛᱩᱝ ᱫᱤᱱ ᱠᱚ ᱪᱟᱞᱟᱜᱼᱟ ᱟᱨ ᱟᱨ ᱨᱮᱭᱟᱲ ᱚᱠᱛᱮ ᱫᱚᱠᱚ ᱨᱮᱭᱟᱲ ᱚᱠᱛᱮ ᱫᱚᱠᱚ ᱨᱩᱣᱟᱹᱲᱟ ᱚᱱᱠᱟᱜᱮ ᱵᱷᱮᱜᱟᱨ ᱵᱷᱮᱜᱟᱨ ᱪᱮᱬᱮ ᱢᱮᱱᱟᱜ ᱠᱚᱣᱟ ᱵᱷᱮᱜᱟᱨ ᱵᱷᱮᱜᱟᱨ ᱪᱮᱬᱮ ᱵᱷᱮᱜᱟᱨ ᱵᱷᱮᱜᱟᱨ ᱫᱤᱥᱚᱢ ᱠᱚ ᱫᱟᱬᱟᱱᱟ ᱟᱨᱠᱚ ᱛᱟᱦᱮᱸ ᱠᱚᱣᱟ ᱚᱠᱟᱴᱟᱜ ᱫᱤᱥᱚᱢ ᱨᱮ ᱢᱚᱡᱽ ᱠᱚ ᱟᱹᱭᱠᱟᱹᱣᱟ ᱛᱳ ᱚᱱᱟ ᱫᱤᱥᱚᱢ ᱨᱮᱫᱚ ᱟᱨᱦᱚᱸ ᱠᱚ ᱪᱟᱞᱟᱜᱼᱟ ᱛᱟᱭᱚᱢ ᱦᱟᱯᱮᱱ ᱫᱤᱱ ᱨᱮ ᱟᱨᱦᱚᱸ ᱠᱚ ᱪᱟᱞᱟᱜᱼᱟ ᱟᱠᱚ ᱨᱮᱱ ᱜᱤᱫᱟᱹᱨ ᱯᱤᱫᱟᱹᱨ ᱱᱤᱭᱟᱹᱛᱮ ᱟᱨ ᱟᱨ ᱡᱚᱛᱚ ᱦᱚᱲ ᱥᱚᱸᱜᱮ ᱠᱚ ᱪᱟᱞᱟᱜᱼᱟ ᱟᱨᱦᱚᱸ ᱪᱮᱬᱮ ᱢᱟ ᱟᱭᱢᱟ ᱞᱮᱠᱟᱱ ᱠᱚᱜᱮ ᱢᱮᱱᱜ ᱠᱚ ᱟᱹᱰᱤ ᱱᱟᱯᱟᱭ ᱱᱟᱯᱟᱭ ᱪᱮᱬᱮ ᱢᱮᱱᱟᱜ ᱠᱚᱣᱟ ᱛᱳ ᱩᱱᱠᱩ ᱪᱮᱬᱮ ᱦᱚᱸ ᱡᱚᱠᱷᱚᱱ ᱠᱚ ᱦᱤᱡᱩᱜᱼᱟ ᱩᱱ ᱚᱠᱛᱚ ᱦᱚᱸ ᱱᱟᱯᱟᱭ ᱜᱮ ᱟᱹᱭᱠᱟᱹᱜᱼᱟ ᱯᱟᱥᱮᱡ ᱟᱨᱦᱚᱸ ᱪᱮᱬᱮ ᱠᱚ ᱰᱷᱮᱨᱱᱟ ᱟᱨ ᱥᱮᱨᱢᱟ ᱠᱚᱨᱮ ᱠᱚ ᱢᱟᱸᱰᱨᱟᱣ ᱵᱟᱲᱟᱭᱟ ᱢᱚᱡᱽ ᱜᱮ ᱟᱸᱡᱚᱢᱚᱜᱼᱟ ᱨᱟᱜ ᱠᱚ ᱢᱚᱡᱽ ᱜᱮ ᱟᱸᱡᱚᱢᱚᱜ ᱛᱟᱠᱚᱣᱟ ᱟᱨ ᱪᱮᱬᱮ ᱠᱚ ᱛᱟᱦᱮᱱ ᱢᱟ ᱟᱹᱰᱤ ᱱᱟᱯᱟᱭ ᱠᱟᱱ ᱥᱚᱵ ᱥᱮᱛᱟᱜ ᱛᱚᱨᱟ ᱪᱮᱬᱮ ᱠᱚ ᱨᱟᱜᱟ ᱟᱹᱰᱤ ᱱᱟᱯᱟᱭᱚᱜᱼᱟ